ᱜᱤᱫᱟᱹᱨ ᱩᱢᱮᱨ ᱨᱮ ᱡᱟᱦᱟᱸ ᱫᱟᱬᱟᱱ ᱚᱠᱛᱚ ᱛᱟᱦᱮᱸ ᱠᱟᱱᱟ ᱚᱱᱟ ᱫᱚ ᱟᱹᱰᱤ ᱜᱮ ᱟᱹᱰᱤᱜᱮ ᱢᱩᱦᱤᱢ ᱚᱠᱛᱚ ᱟᱹᱰᱤᱜᱮ ᱱᱟᱯᱟᱭ ᱨᱟᱹᱥᱠᱟᱹᱼᱨᱚᱢᱚᱡᱽ ᱚᱠᱛᱚ ᱪᱮᱫᱟᱜ ᱥᱮ ᱜᱤᱫᱽᱨᱟᱹ ᱩᱢᱮᱨ ᱨᱮ ᱡᱟᱦᱟᱸ ᱛᱮᱜᱮᱢ ᱪᱟᱞᱟᱜ ᱚᱱᱟ ᱡᱟᱭᱜᱟᱜᱮ ᱟᱹᱰᱤ ᱜᱮᱢ ᱠᱩᱥᱤᱭᱟᱜᱼᱟ ᱚᱱᱠᱟᱜᱮ ᱜᱤᱫᱟᱹᱨ ᱩᱢᱮᱨ ᱨᱮᱫᱚ ᱤᱧ ᱤᱧᱟᱝ ᱢᱟᱢᱟ ᱚᱲᱟᱜ ᱢᱟᱥᱤ ᱚᱲᱟᱜ ᱪᱟᱞᱟᱜ ᱜᱮ ᱟᱹᱰᱤ ᱜᱮᱧ ᱠᱩᱥᱤᱭᱟᱜ ᱠᱟᱱ ᱛᱟᱦᱮᱸᱫ ᱪᱮᱫᱟᱜ ᱥᱮ ᱢᱟᱢᱟ ᱚᱲᱟᱜ ᱠᱚᱨᱮ ᱫᱚ ᱛᱚ ᱩᱱᱫᱚ ᱟᱹᱰᱤᱜᱮ ᱟᱫᱚᱨ ᱡᱚᱛᱱᱚ ᱡᱟᱦᱟᱸᱜᱮᱢ ᱠᱷᱚᱡᱚᱜᱼᱟ ᱡᱟᱦᱟᱸ ᱛᱮᱜᱮ ᱪᱟᱞᱟᱜ ᱮᱢ ᱢᱮᱱᱟ ᱡᱚᱛᱚᱣᱟᱜ ᱜᱮᱠᱚ ᱟᱸᱡᱚᱢᱟ ᱟᱹᱰᱤ ᱨᱟᱹᱥᱠᱟᱹ ᱡᱟᱦᱟᱸ ᱜᱮ ᱡᱚᱢᱟᱜᱼᱮᱢ ᱠᱷᱚᱡᱚᱜᱼᱟ ᱚᱱᱟ ᱜᱮᱠᱚ ᱮᱢᱟᱢᱟ ᱚᱱᱟᱛᱮ ᱥᱟᱫᱷᱟᱨᱚᱱ ᱞᱮᱠᱟᱛᱮ ᱤᱧᱟᱹᱜ ᱫᱟᱬᱟᱱ ᱴᱷᱟᱶ ᱫᱚ ᱢᱟᱢᱟ ᱚᱲᱟᱜ ᱜᱮ ᱤᱧᱟᱹᱜ ᱢᱚᱱᱮ ᱨᱮᱫᱚ ᱨᱟᱹᱥᱠᱟᱹ ᱞᱮᱠᱟᱱ ᱡᱟᱭᱜᱟ ᱨᱮ ᱢᱮᱱᱟᱜᱼᱟ